ᱟᱞᱮ ᱯᱚᱪᱷᱤᱢ ᱵᱚᱨᱫᱷᱚᱢᱟᱱ ᱨᱮᱭᱟᱜ ᱥᱚᱨᱮᱥ ᱡᱚᱢᱟᱜ ᱫᱚ ᱠᱟᱱᱟ ᱞᱮᱝᱪᱟ ᱟᱨ ᱥᱤᱛᱟᱵᱷᱳᱜᱽ ᱨᱟᱱᱤᱜᱚᱧᱡᱽ ᱨᱤᱱᱤᱡ ᱢᱤᱫ ᱦᱚᱲ ᱵᱚᱨᱫᱷᱚᱢᱟᱱ ᱛᱮ ᱫᱟᱬᱟᱱᱮ ᱥᱮᱱ ᱞᱮᱱᱟ ᱟᱫᱚ ᱚᱸᱰᱮ ᱢᱤᱫᱴᱮᱡ ᱫᱚᱠᱟᱱᱨᱮ ᱥᱤᱛᱟᱵᱷᱳᱜᱽ ᱮ ᱡᱚᱢ ᱠᱮᱫᱟ ᱟᱫᱚ ᱥᱮᱛᱟᱵᱷᱳᱜᱽ ᱮ ᱡᱚᱢ ᱠᱮᱫ ᱠᱷᱟᱱ ᱫᱚᱢᱮ ᱥᱤᱵᱤᱞ ᱠᱮᱫᱮᱭᱟ ᱠᱷᱟᱱ ᱩᱱᱤ ᱫᱚ ᱟᱫᱚ ᱚᱲᱟᱜ ᱮ ᱨᱩᱣᱟᱹᱲ ᱮᱱᱟ ᱟᱫᱚ ᱚᱲᱟᱜ ᱮ ᱦᱮᱡ ᱮᱱ ᱠᱷᱟᱱ ᱟᱫᱚ ᱚᱸᱰᱮᱱ ᱠᱚ ᱥᱟᱱᱟᱢ ᱦᱚᱲᱮ ᱞᱟᱹᱭ ᱠᱚᱣᱟ ᱡᱮ ᱵᱚᱨᱫᱷᱚᱢᱟᱱ ᱨᱮᱭᱟᱜ ᱥᱮᱛᱟᱵᱷᱳᱜᱽ ᱟᱨ ᱞᱮᱝᱪᱟ ᱫᱚ ᱫᱚᱢᱮᱜᱮ ᱥᱤᱵᱤᱞ ᱠᱟᱱᱟ ᱠᱷᱟᱱ ᱠᱚ ᱚᱸᱰᱮᱱ ᱠᱚ ᱦᱚᱲ ᱠᱚ ᱵᱚᱨᱫᱷᱚᱢᱟᱱ ᱠᱚ ᱪᱟᱞᱟᱣ ᱮᱱᱟ ᱚᱱᱟ ᱫᱚᱠᱟᱱ ᱨᱮ ᱚᱱᱟ ᱞᱮᱝᱪᱟ ᱠᱚ ᱥᱮ ᱚᱱᱟ ᱥᱤᱛᱟᱵᱷᱳᱜᱽ ᱠᱚ ᱡᱚᱢ ᱠᱮᱜ ᱠᱷᱟᱱ ᱫᱚᱢᱮᱜᱮ ᱥᱤᱵᱤᱞ ᱠᱮᱫ ᱠᱚᱣᱟ ᱠᱷᱟᱱ ᱩᱱᱠᱩ ᱫᱚ ᱚᱱᱟ ᱥᱤᱛᱟᱵᱷᱳᱜᱽ ᱠᱚ ᱠᱤᱨᱤᱧ ᱟᱹᱜᱩ ᱠᱮᱫᱟ ᱟᱨ ᱱᱚᱰᱮ ᱟᱠᱚ ᱚᱲᱟᱜ ᱛᱮᱠᱚ ᱦᱮᱡ ᱮᱱᱟ ᱟᱫᱚ ᱱᱚᱰᱮ ᱦᱮᱡ ᱠᱟᱛᱮ ᱟᱠᱚ ᱟᱛᱳᱨᱮ ᱥᱮ ᱫᱚᱠᱟᱱ ᱨᱮ ᱱᱚᱣᱟ ᱥᱤᱛᱟᱵᱷᱳᱜᱽ ᱠᱚ ᱠᱤᱨᱤᱧ ᱮᱫᱟ ᱠᱤᱨᱤᱧ ᱠᱟᱛᱮ ᱚᱱᱟ ᱟᱰᱮᱯᱟᱥᱮ ᱦᱚᱲ ᱠᱚ ᱱᱚᱣᱟ ᱠᱚ ᱡᱚᱢ ᱠᱮᱫ ᱠᱷᱟᱱ ᱫᱚᱢᱮᱜᱮ ᱥᱤᱵᱤᱞ ᱠᱮᱫ ᱠᱚᱣᱟ ᱱᱚᱝᱠᱟ ᱠᱟᱛᱮ ᱱᱚᱣᱟ ᱠᱟᱛᱷᱟ ᱫᱚ ᱯᱟᱥᱱᱟᱣ ᱮᱱᱟ